ᱵᱷᱟᱨᱚᱛᱤᱭᱚ ᱱᱚᱠᱨᱤ ᱨᱮᱭᱟᱜ ᱵᱟᱡᱟᱨᱫᱚ ᱢᱤᱫ ᱦᱤᱥᱟᱹᱵᱽ ᱛᱮᱫᱚ ᱡᱟᱦᱟᱸᱭ ᱠᱟᱹᱢᱤ ᱦᱚᱲ ᱞᱟᱹᱜᱤᱫ ᱫᱚ ᱟᱹᱰᱤ ᱵᱮᱥᱟ ᱢᱮᱱᱠᱷᱟᱱ ᱡᱟᱦᱟᱸᱭ ᱟᱹᱛᱩ ᱚᱲᱟᱜᱨᱮᱱ ᱦᱚᱲ ᱡᱟᱦᱟᱸᱭ ᱱᱟᱞᱦᱟᱼᱛᱩᱢᱟᱹᱞ ᱠᱟᱛᱮᱫ ᱟᱹᱥᱩᱞᱚᱜ ᱞᱟᱹᱜᱤᱫ ᱫᱚ ᱠᱟᱹᱡ ᱢᱩᱥᱠᱤᱞ ᱫᱷᱟᱨᱟ ᱜᱮᱭᱟ ᱠᱟᱹᱡᱫᱚ ᱪᱮᱫ ᱟᱹᱰᱤᱜᱮ ᱢᱩᱥᱠᱤᱞᱟ ᱪᱮᱫᱟᱜ ᱥᱮ ᱵᱷᱟᱨᱚᱛ ᱨᱮᱱᱟᱜ ᱡᱟᱦᱟᱸ ᱛᱤᱱᱟᱹᱜ ᱵᱟᱡᱟᱨ ᱞᱟᱛᱟᱨ ᱥᱮᱱ ᱡᱟᱦᱟᱸ ᱛᱤᱱᱟᱹᱜ ᱥᱟᱢᱟᱱ ᱭᱟ ᱯᱷᱤᱨ ᱡᱟᱦᱟᱱᱟᱜ ᱜᱮ ᱱᱟᱦᱟᱜ ᱵᱚᱱ ᱠᱤᱨᱤᱧᱼᱟᱹᱠᱷᱨᱤᱧᱮᱫᱼᱟ ᱟᱹᱠᱷᱨᱤᱧ ᱦᱚᱲ ᱞᱟᱹᱜᱤᱫ ᱢᱟᱛᱚ ᱴᱷᱤᱠᱜᱮ ᱦᱩᱭᱩᱜ ᱠᱟᱱᱟ ᱪᱮᱫᱟᱜ ᱥᱮ ᱩᱱᱤᱦᱚᱸ ᱟᱡᱟᱜ ᱫᱟᱢᱮ ᱧᱮᱞᱟ ᱟᱭᱟᱜ ᱠᱟᱹᱢᱤ ᱠᱩᱲᱟᱹᱭ ᱮ ᱧᱮᱞᱟᱭ ᱟᱡ ᱡᱟᱦᱟᱸ ᱞᱮᱠᱟᱭ ᱠᱟᱹᱢᱤ ᱠᱟᱜᱼᱟ ᱚᱱᱠᱟ ᱠᱩᱲᱟᱹᱭ ᱧᱟᱢ ᱞᱟᱹᱠᱛᱤ ᱮᱱᱠᱷᱟᱱ ᱚᱱᱟ ᱦᱤᱥᱟᱹᱵᱽ ᱩᱱᱤᱢᱟᱭ ᱧᱟᱢᱮᱫ ᱜᱮᱭᱟ ᱢᱮᱱᱠᱷᱟᱱ ᱡᱟᱦᱟᱸᱭ ᱱᱟᱞᱦᱟ ᱡᱚᱢᱤᱡ ᱦᱚᱲ ᱩᱱᱤ ᱦᱤᱥᱟᱹᱵᱽᱫᱚ ᱟᱡᱟᱜ ᱡᱟᱦᱟᱱᱟᱜ ᱢᱮᱱᱟᱜ ᱛᱟᱭᱟ ᱡᱮᱢᱚᱱ ᱵᱟᱡᱟᱨ ᱨᱮᱱᱟᱜ ᱚᱱᱟᱫᱚ ᱟᱹᱰᱤ ᱚᱥᱩᱵᱤᱫᱷᱟ ᱦᱩᱭᱩᱜ ᱠᱟᱱ ᱛᱟᱭᱟ ᱪᱮᱫᱟᱜ ᱥᱮ ᱚᱱᱟ ᱦᱤᱥᱟᱹᱵᱽ ᱟᱡ ᱠᱟᱹᱣᱰᱤ ᱚᱱᱠᱟ ᱵᱟᱭ ᱧᱟᱢᱮᱫᱼᱟ ᱢᱮᱱᱠᱷᱟᱱ ᱵᱟᱡᱟᱨ ᱨᱮᱭᱟᱜ ᱥᱟᱢᱟᱱ ᱩᱱᱟᱹᱜ ᱫᱟᱢᱚᱜ ᱠᱟᱱᱟ ᱡᱮ ᱟᱡ ᱚᱱᱟ ᱥᱟᱢᱟᱱ ᱛᱮ ᱟᱡᱟᱜ ᱡᱟᱦᱟᱸ ᱠᱟᱹᱣᱰᱤ ᱢᱮᱱᱟᱜᱼᱟ ᱚᱱᱟᱛᱮ ᱟᱡ ᱚᱱᱟ ᱥᱟᱢᱟᱱᱠᱚ ᱵᱟᱭ ᱠᱤᱨᱤᱧ ᱫᱟᱲᱮᱭᱟᱜᱼᱟ ᱪᱮᱫᱟᱜ ᱥᱮ ᱵᱷᱟᱨᱚᱛᱤᱭᱚ ᱵᱟᱡᱟᱨ ᱨᱮᱱᱟᱜ

ᱠᱚᱢ ᱡᱟᱦᱟᱸ ᱛᱤᱱᱟᱹᱜ ᱜᱮ ᱥᱟᱢᱟᱱ ᱦᱤᱡᱩᱜ ᱠᱟᱱᱟ ᱚᱱᱟ ᱢᱟ ᱫᱟᱢ ᱢᱟ ᱵᱟᱹᱲᱛᱤ ᱥᱮᱱᱜᱮ ᱪᱟᱞᱟᱜ ᱠᱟᱱᱟ ᱡᱟᱦᱟᱸᱞᱮᱠᱟ ᱡᱟᱦᱟᱱᱟᱜ ᱢᱤᱫᱴᱤᱡ ᱞᱩᱜᱽᱲᱤᱡᱜᱮ ᱢᱟᱲᱟᱝ ᱠᱚᱢᱥᱚᱢᱛᱮ ᱧᱟᱢᱚᱜ ᱛᱟᱦᱮᱱᱟ ᱢᱤᱫ ᱥᱟᱭ ᱛᱮᱦᱚᱸ ᱧᱟᱢᱚᱜ ᱛᱟᱦᱮᱱᱟ ᱢᱤᱫ ᱥᱟᱭ ᱢᱚᱬᱮ ᱜᱮᱞ ᱛᱮᱦᱚᱸ ᱧᱟᱢᱚᱜ ᱛᱟᱦᱮᱱᱟ ᱱᱮᱛᱟᱨ ᱫᱤᱱ ᱫᱚᱨ ᱫᱤᱱ ᱢᱤᱫ ᱥᱟᱭ ᱨᱮᱱᱟᱜ ᱞᱩᱜᱽᱲᱤᱡᱦᱚᱸ ᱵᱟᱢ ᱧᱟᱢᱟ ᱥᱮ ᱢᱤᱫ ᱥᱟᱭᱛᱮ ᱡᱟᱦᱟᱸ ᱥᱮᱫ ᱦᱤᱡᱩᱜᱼᱥᱮᱱᱚᱜᱦᱚᱸ ᱛᱟᱢ ᱵᱟᱭ ᱦᱩᱭᱩᱜᱼᱟ ᱡᱩᱫᱤ ᱥᱟᱹᱜᱤᱧ ᱥᱮᱱᱮᱢ ᱪᱟᱞᱟᱜᱼᱟ ᱦᱤᱡᱩᱜᱼᱥᱮᱱᱚᱜ ᱦᱚᱸ ᱵᱟᱭ ᱦᱩᱭᱩᱜ ᱛᱟᱢᱟ ᱥᱮ ᱱᱚᱛᱮ ᱰᱚᱵᱽᱡᱤ ᱯᱟᱹᱛᱤᱦᱚᱸ ᱢᱤᱫ ᱥᱟᱭ ᱨᱮᱱᱟᱜ ᱛᱮᱫᱚ ᱢᱤᱫ ᱦᱟᱴᱫᱚ ᱵᱟᱢ ᱪᱟᱞᱟᱣ ᱫᱟᱲᱮᱭᱟᱜᱼᱟ ᱚᱱᱟ ᱞᱮᱠᱟᱜᱮ ᱱᱤᱛᱚᱜ ᱢᱮᱦᱮᱸᱜᱟᱭ ᱢᱟᱱᱮ ᱡᱮᱢᱚᱱ ᱵᱷᱟᱨᱚᱛᱤᱭᱚ ᱵᱟᱡᱟᱨ ᱨᱮ ᱱᱤᱛᱚᱜ ᱱᱩᱱᱟᱹᱜ ᱤᱭᱟᱹᱛᱮ ᱨᱟᱠᱟᱵ ᱠᱟᱱᱟ ᱯᱩᱭᱥᱟᱹᱼᱴᱟᱠᱟ ᱱᱩᱱᱟᱹᱜ ᱞᱟᱹᱠᱛᱤᱜ ᱠᱟᱱᱟ ᱡᱟᱦᱟᱸᱭ ᱱᱩᱠᱨᱤᱭᱮᱜᱼᱟᱭ ᱱᱩᱠᱨᱤ ᱪᱟᱹᱠᱨᱤᱭᱮᱜᱼᱟᱭ ᱩᱱᱤᱭᱟᱜ ᱦᱚᱸ ᱟᱡᱟᱜ ᱚᱲᱟᱜ ᱫᱩᱣᱟᱹᱨ ᱵᱮᱥ ᱞᱮᱠᱟ ᱵᱟᱭ ᱪᱟᱞᱟᱜ ᱠᱟᱱᱟ ᱮᱱᱠᱷᱟᱱ ᱟᱵᱚ ᱡᱟᱦᱟᱸᱭ ᱱᱟᱞᱦᱟ ᱛᱩᱢᱟᱹᱞ ᱦᱚᱲ ᱱᱩᱠᱨᱤ ᱪᱟᱹᱠᱨᱤ ᱦᱚᱲᱟᱜ ᱡᱚᱠᱷᱚᱱ ᱵᱮᱥ ᱞᱮᱠᱟᱛᱮ ᱚᱲᱟᱜ ᱵᱟᱭ ᱪᱟᱞᱟᱜ ᱠᱟᱱ ᱠᱷᱟᱱ ᱱᱟᱞᱦᱟ ᱛᱩᱢᱟᱹᱞ ᱦᱚᱲᱟᱜ ᱚᱲᱟᱜ ᱵᱮᱥ ᱞᱮᱠᱟᱛᱮ ᱪᱮᱠᱟ ᱪᱟᱞᱟᱜᱼᱟ ᱩᱱᱤᱭᱟᱜ ᱢᱟ ᱡᱟᱦᱟᱸᱞᱮᱠᱟ ᱪᱟᱞᱟᱜ ᱠᱟᱱ ᱛᱟᱦᱮᱱᱟ ᱚᱱᱟ ᱠᱷᱚᱱᱟᱜᱦᱚᱸ ᱢᱟᱲᱟᱝ ᱵᱚᱨᱚᱝ ᱵᱮᱥ ᱪᱟᱞᱟᱜ ᱠᱟᱱ ᱛᱟᱦᱮᱱᱟ ᱱᱤᱛᱚᱜ ᱡᱟᱦᱟᱸ ᱛᱤᱱᱟᱹᱜ

ᱮᱠᱫᱚᱢ ᱵᱚᱫᱚᱞ ᱤᱫᱤᱜ ᱠᱟᱱᱟ ᱮᱱᱠᱷᱟᱱ ᱩᱱᱠᱩ ᱡᱟᱦᱟᱸᱭ ᱱᱟᱞᱦᱟᱼᱛᱩᱢᱟᱹᱞ ᱦᱚᱲ ᱰᱷᱮᱨᱜᱮᱠᱚ ᱱᱟᱦᱟᱪᱟᱨ ᱤᱫᱤᱜ ᱠᱟᱱ ᱛᱟᱵᱚᱱᱟ